ᱤᱧᱟᱹᱜ ᱰᱨᱤᱞ ᱢᱮᱥᱤᱱ ᱫᱚ ᱵᱟᱝ ᱴᱷᱤᱠ ᱜᱮᱭᱟ ᱪᱮᱫᱟᱜ ᱥᱮ ᱱᱚᱣᱟ ᱰᱨᱤᱞ ᱢᱮᱥᱤᱱ ᱫᱚ ᱤᱞᱮᱠᱴᱨᱤᱠ ᱯᱨᱚᱵᱞᱮᱢ ᱢᱮᱱᱟᱜᱼᱟ ᱡᱚᱠᱷᱚᱱᱤᱧ ᱥᱴᱟᱴᱟ ᱛᱚᱠᱷᱚᱱ ᱵᱟᱝ ᱪᱟᱹᱞᱩᱜᱼᱟ ᱚᱱᱟᱛᱮ ᱠᱟᱹᱢᱤ ᱨᱮᱦᱚᱸ ᱵᱟᱝ ᱞᱟᱜᱟᱜ ᱠᱟᱱᱟ ᱱᱚᱣᱟ ᱰᱨᱤᱞ ᱢᱮᱥᱤᱱ ᱨᱮᱭᱟ ᱵᱞᱮᱰ ᱠᱚᱦᱚᱸ ᱵᱟᱝ ᱫᱷᱟᱨᱟ ᱰᱨᱤᱞ ᱵᱟᱭ ᱠᱚᱨᱟᱣ ᱜᱟᱱᱚᱠᱟᱱᱟ ᱰᱨᱤᱞ ᱢᱮᱥᱤᱱ ᱫᱚ ᱟᱹᱰᱤ ᱮᱴᱠᱮ ᱴᱚᱲᱮᱨᱮᱭ ᱧᱩᱨ ᱠᱤᱫᱤᱧᱟᱹ